ᱡᱚᱦᱟᱨᱜᱮ ᱤᱧ ᱱᱤᱨᱚᱧᱡᱚᱱ ᱥᱚᱨᱮᱱ ᱢᱟᱫᱷᱟᱭᱯᱩᱨ ᱠᱷᱚᱱ ᱤᱧ ᱜᱟᱯᱟ ᱟᱭᱩᱵ ᱢᱚᱬᱮ ᱴᱟᱲᱟᱝ ᱚᱠᱛᱮ ᱫᱷᱟᱵᱤᱡ ᱛᱮ ᱫᱩᱨᱜᱟᱯᱩᱨ ᱨᱮᱱᱟᱝ ᱠᱟᱹᱡᱤ ᱱᱚᱡᱽᱨᱩᱞ ᱤᱥᱞᱟᱢ ᱩᱰᱟᱹᱱ ᱟᱰᱟ ᱥᱮᱴᱮᱨᱚᱜ ᱨᱮᱱᱟᱜ ᱢᱮᱱᱟᱜ ᱛᱤᱧᱟᱹ ᱚᱱᱟ ᱤᱫᱤ ᱠᱟᱛᱮ ᱜᱮ ᱜᱟᱯᱟ ᱛᱤᱠᱤᱱ ᱵᱟᱨ ᱴᱟᱲᱟᱝ ᱚᱠᱛᱚ ᱟᱯᱮᱭᱟᱜ ᱠᱮᱯ ᱵᱩᱠᱤᱝ ᱥᱟᱱᱟᱧ ᱠᱟᱱᱟ ᱤᱧ ᱥᱟᱶᱛᱮ ᱤᱧᱨᱮᱱ ᱵᱟᱨᱭᱟ ᱡᱚᱴᱟᱣ ᱦᱚᱸ ᱚᱱᱟ ᱠᱮᱯ ᱛᱮ ᱠᱤᱱ ᱪᱟᱞᱟᱣ ᱛᱚᱨᱟᱜᱼᱟ ᱟᱯᱮᱭᱟᱜ ᱠᱮᱯ ᱠᱤ ᱚᱱᱟ ᱴᱟᱭᱤᱢ ᱨᱮ ᱤᱧᱟᱹᱜ ᱴᱷᱤᱠᱟᱹᱱᱟ ᱢᱟᱫᱷᱟᱭᱯᱩᱨ ᱨᱮ ᱥᱮᱴᱮᱨ ᱫᱟᱲᱮᱭᱟᱜᱼᱟ ᱛᱟᱦᱚᱞᱮ ᱠᱷᱟᱱ ᱚᱱᱟ ᱨᱮᱱᱟᱜ ᱵᱷᱟᱲᱟ ᱥᱮ ᱜᱚᱱᱚᱝ ᱫᱚ ᱛᱤᱱᱟᱹᱜ ᱦᱩᱭᱩᱜᱼᱟ ᱚᱱᱟ ᱜᱚᱱᱚᱝ ᱤᱧ ᱚᱱᱞᱟᱭᱤᱱ ᱢᱟᱫᱽᱫᱷᱚᱢ ᱛᱮ ᱟᱯᱮ ᱠᱚ ᱧ ᱠᱩᱞᱟᱯᱮ ᱠᱟᱱᱟ ᱥᱟᱶᱛᱮ ᱟᱯᱮᱴᱷᱮᱡ ᱱᱮᱦᱚᱨᱤᱧ ᱫᱚᱦᱚᱭ ᱫᱟ ᱜᱟᱯᱟ ᱚᱠᱛᱚ ᱛᱤᱠᱤᱱ ᱵᱟᱨ ᱴᱟᱲᱟᱝ ᱚᱠᱛᱚ ᱛᱮ ᱡᱮᱱᱚ ᱤᱧᱟᱹᱜ ᱴᱷᱤᱠᱟᱹᱱᱟ ᱨᱮ ᱟᱯᱮᱭᱟᱜ ᱜᱟᱹᱰᱤ ᱯᱚᱣᱪᱷᱟᱣᱢᱟ ᱢᱟᱛᱚᱵᱮ ᱡᱚᱦᱟᱨ